ᱞᱟᱦᱟ ᱛᱮᱭᱟᱜ ᱠᱟᱛᱷᱟ ᱡᱩᱫᱤ ᱵᱚᱱ ᱧᱮᱞᱟ ᱡᱩᱫᱤ ᱵᱚᱱ ᱨᱚᱲᱟ ᱜᱚᱲᱚᱢ ᱦᱟᱲᱟᱢ ᱵᱤᱫᱟᱹᱞ ᱨᱮᱱᱟᱜ ᱠᱟᱛᱷᱟ ᱠᱚ ᱩᱱ ᱫᱚ ᱰᱟᱹᱝᱨᱤ ᱱᱚᱜᱼᱚᱸᱭ ᱰᱟᱹᱝᱨᱤᱛᱮ ᱱᱟᱦᱮᱞ ᱟᱛᱮ ᱵᱚ ᱪᱟᱥᱵᱟᱥ ᱛᱟᱦᱮᱸᱜᱼᱟ ᱰᱟᱹᱝᱨᱤ ᱢᱮᱨᱚᱢ ᱟᱭᱢᱟ ᱠᱚ ᱛᱟᱦᱮᱸᱫ ᱩᱱᱠᱩᱣᱟᱜ ᱜᱩᱨᱤᱡ ᱛᱮ ᱱᱚᱜᱼᱚᱸᱭ ᱵᱟᱹᱫᱽ ᱠᱚᱨᱮ ᱵᱚᱱ ᱮᱢᱟ ᱟᱨ ᱱᱚᱜᱼᱚᱸᱭ ᱱᱟᱦᱮᱞ ᱠᱚᱛᱮ ᱵᱚᱱ ᱥᱤ ᱛᱟᱦᱮᱸᱫ ᱱᱚᱝᱠᱟ ᱠᱟᱛᱮ ᱟᱵᱚ ᱪᱟᱥ ᱵᱟᱥ ᱟᱹᱜᱩ ᱠᱟᱜᱼᱟ ᱦᱳᱲᱳ ᱠᱚ ᱱᱚᱜᱼᱚᱸᱭ ᱱᱟᱯᱟᱭ ᱜᱮ ᱦᱩᱭᱩᱜ ᱛᱟᱦᱮᱸᱫ ᱟᱨ ᱱᱟᱦᱟᱜ ᱡᱩᱜᱽ ᱨᱮ ᱱᱤᱛᱚᱜ ᱧᱮᱞᱚᱜᱚ ᱠᱟᱱᱟ ᱵᱟᱝᱢᱟ ᱟᱹᱰᱤ ᱨᱚᱠᱚᱢ ᱱᱚᱜᱼᱚᱸᱭ ᱛᱚᱨᱟ ᱪᱟᱥ ᱵᱟᱠᱷᱨᱟ ᱱᱚᱜᱼᱚᱸᱭ ᱡᱤᱱᱤᱥ ᱠᱚ ᱚᱰᱳᱠ ᱟᱠᱟᱜᱼᱟ ᱡᱮᱢᱚᱱ ᱱᱚᱜᱼᱚᱸᱭ ᱴᱨᱟᱠᱴᱟᱨ ᱚᱰᱳᱠ ᱮᱱᱟ ᱱᱤᱛᱚᱜ ᱮᱨᱯᱚᱨᱮ ᱱᱚᱜᱼᱚᱸᱭ ᱨᱩᱴᱟᱨ ᱠᱚ ᱚᱰᱳᱠᱮᱱᱟ ᱱᱚᱝᱠᱟᱱᱟᱜ ᱟᱹᱰᱤ ᱨᱚᱠᱚᱢ ᱟᱭᱢᱟ ᱱᱚᱜᱼᱚᱸᱭ ᱛᱚᱨᱟ ᱪᱟᱥ ᱥᱟᱢᱟᱱ ᱠᱚ ᱚᱰᱳᱠ ᱟᱠᱟᱱᱟ ᱚᱱᱟ ᱠᱚ ᱛᱮᱵᱚ ᱪᱟᱥᱮᱜᱼᱟ ᱱᱤᱛᱚᱜ ᱫᱚ ᱚᱱᱟ ᱤᱫᱤ ᱠᱟᱛᱮ ᱱᱚᱜᱼᱚᱸᱭ ᱥᱟᱨ ᱠᱚᱵᱚᱱ ᱱᱚᱭᱼᱚᱸᱭ ᱛᱚᱨᱟ ᱡᱟᱦᱟᱸ ᱜᱮ ᱵᱚᱭᱜᱟᱱᱤᱠ ᱤᱭᱟᱹ ᱢᱮᱱᱟᱜᱼᱟ ᱥᱟᱨ ᱠᱚ ᱚᱱᱟ ᱠᱚᱵᱚᱱ ᱵᱮᱵᱚᱦᱟᱨᱮᱜᱼᱟ ᱚᱱᱟ ᱠᱚᱛᱮ ᱱᱚᱜᱼᱚᱸᱭ ᱦᱟᱸᱥᱟ ᱡᱟᱭᱜᱟ ᱠᱚ ᱦᱚᱸ ᱱᱚᱜᱼᱚᱸᱭ ᱱᱤᱛᱚᱜ ᱵᱟᱹᱲᱤᱡᱚᱜ ᱠᱟᱱᱟ ᱪᱟᱥ ᱦᱚᱸ ᱠᱚᱢ ᱜᱚᱫ ᱠᱟᱱᱟ ᱱᱚᱝᱠᱟᱛᱮ ᱨᱟᱥᱟᱭᱱᱤᱠ ᱠᱷᱟᱫ ᱡᱟᱦᱟᱸ ᱵᱚᱱ ᱞᱟᱹᱭᱮᱜᱼᱟ ᱚᱱᱟ ᱦᱚᱸ ᱟᱹᱰᱤ ᱛᱮᱫ ᱵᱚᱱ ᱵᱮᱵᱚᱦᱟᱨ ᱤᱫᱤᱭᱮᱫᱛᱮ ᱦᱚᱲᱢᱚ ᱦᱚᱸ ᱠᱚ ᱦᱚᱸ ᱱᱚᱜᱼᱚᱸᱭ ᱵᱟᱹᱲᱤᱡᱚᱜ ᱠᱟᱱᱟ ᱱᱚᱝᱠᱟᱱ ᱡᱩᱫᱤ ᱱᱚᱝᱠᱟ ᱜᱮ ᱱᱚᱜᱼᱚᱸᱭ ᱱᱚᱝᱠᱟᱢ ᱡᱤᱱᱤᱥ ᱵᱚᱱ ᱥᱟᱨ ᱠᱚ ᱚᱱᱠᱟ ᱵᱚᱱ ᱵᱮᱵᱚᱦᱟᱨ ᱤᱫᱤᱭᱟ ᱡᱚᱦᱛᱚ ᱦᱚᱲᱢᱚ ᱦᱚᱸ ᱢᱤᱫ ᱫᱤᱱ ᱦᱤᱞᱟᱹᱜ ᱵᱟᱹᱲᱤᱡᱚᱜᱼᱟ ᱱᱚᱝᱠᱟᱛᱮ ᱟᱵᱚ ᱨᱮᱱ ᱜᱤᱫᱟᱹᱨ ᱯᱤᱫᱟᱹᱨ ᱦᱚᱸ ᱠᱚ ᱵᱟᱹᱲᱤᱡᱚᱜᱼᱟ ᱱᱚᱣᱟ ᱤᱫᱤ ᱠᱟᱛᱮ ᱪᱟᱥᱵᱟᱥ ᱨᱮ ᱰᱷᱮᱹᱨ ᱥᱟᱨ ᱞᱟᱜᱟᱣ ᱦᱚᱸ ᱵᱟᱝ ᱡᱟᱹᱨᱩᱲ ᱠᱟᱱᱟ ᱚᱱᱠᱟ ᱫᱚ ᱱᱚᱣᱟ ᱤᱫᱤ ᱠᱟᱛᱮ ᱦᱚᱸ ᱟᱵᱚ ᱟᱹᱰᱤ ᱞᱟᱹᱠᱛᱤ ᱠᱟᱱᱟ ᱡᱮ ᱱᱤᱛᱚᱜ ᱦᱚᱸ ᱥᱚᱢᱚᱭ ᱢᱮᱱᱟᱜ ᱡᱮᱢᱚᱱ ᱱᱤᱛᱚᱜ ᱫᱚ ᱠᱤᱪᱩᱣᱟᱹ ᱠᱷᱟᱫ ᱠᱚ ᱦᱚᱸ ᱫᱚᱨᱠᱟᱨᱚᱜ ᱠᱟᱱᱟ ᱚᱱᱟ ᱠᱚ ᱦᱚᱸ ᱵᱮᱵᱚᱦᱟᱨ ᱫᱚᱨᱠᱟᱨ ᱜᱮ ᱚᱱᱠᱟ ᱠᱟᱛᱮ ᱟᱵᱚ ᱱᱟᱭᱛᱮ ᱱᱟᱯᱟᱭᱛᱮ ᱦᱚᱲᱢᱚ ᱦᱚᱸ ᱱᱟᱯᱟᱭ ᱛᱟᱦᱮᱱᱟ ᱟᱨ ᱱᱚᱛᱮ ᱵᱟᱹᱫᱽ ᱠᱚ ᱦᱚᱸ ᱱᱟᱯᱟᱭ ᱛᱟᱦᱮᱱᱟ ᱚᱱᱟᱛᱮ ᱱᱤᱛᱚᱜ ᱱᱚᱣᱟ ᱠᱨᱤᱥᱤ ᱡᱚᱱᱛᱨᱚ ᱦᱚᱸ ᱱᱟᱯᱟᱭ ᱜᱮ ᱢᱮᱱᱠᱷᱟᱱ ᱚᱱᱟ ᱥᱟᱶᱛᱮ ᱡᱟᱦᱟᱸ ᱥᱟᱨ ᱵᱮᱵᱚᱦᱟᱨᱚᱜ ᱠᱟᱱᱟ ᱚᱱᱟ ᱠᱷᱟᱹᱛᱤᱨ ᱛᱮ ᱟᱹᱰᱤ ᱛᱮᱫ ᱟᱵᱚᱭ ᱵᱟᱹᱲᱤᱡᱮᱫ ᱵᱚᱱᱟ